ᱦᱮᱸ ᱱᱚᱝᱠᱟᱱ ᱯᱞᱮᱱ ᱫᱚ ᱤᱧᱤᱧ ᱧᱮᱞ ᱟᱠᱟᱫ ᱜᱮᱭᱟ ᱟᱨ ᱱᱚᱝᱠᱟᱱ ᱫᱚ ᱯᱞᱮᱱ ᱨᱮᱫᱚ ᱟᱹᱰᱤ ᱜᱮ ᱱᱟᱯᱟᱭᱟ ᱠᱟᱨᱚᱱ ᱚᱲᱟᱜ ᱨᱮ ᱡᱩᱫᱤ ᱰᱟᱹᱝᱨᱤ ᱢᱮᱨᱚᱢ ᱠᱚ ᱛᱟᱦᱮᱱ ᱛᱟᱢ ᱠᱷᱟᱱ ᱚᱱᱟ ᱜᱩᱨᱤᱡ ᱛᱮᱜᱮ ᱟᱢ ᱱᱚᱣᱟ ᱜᱮᱥᱮᱢ ᱵᱮᱱᱟᱣ ᱫᱟᱲᱮᱭᱟᱜᱼᱟ ᱢᱤᱫ ᱡᱟᱭᱜᱟ ᱨᱮᱢ ᱞᱟ ᱠᱷᱟᱸᱫᱨᱤᱝ ᱠᱮᱫᱟ ᱛᱟᱨᱯᱚᱨᱮ ᱚᱱᱟ ᱜᱩᱲᱤᱡ ᱡᱟᱣᱨᱟᱭᱟᱢ ᱥᱮ ᱞᱮᱣᱦᱟ ᱠᱟᱛᱮ ᱚᱱᱟ ᱨᱮᱢ ᱫᱚᱦᱚ ᱡᱟᱣᱨᱟᱭᱟ ᱟᱨ ᱚᱱᱟ ᱨᱮ ᱡᱟᱦᱟᱸᱱᱟᱜ ᱛᱮ ᱯᱚᱴᱚᱢ ᱠᱟᱛᱮ ᱢᱤᱫᱴᱮᱱ ᱯᱟᱭᱤᱯ ᱛᱮ ᱚᱱᱟ ᱯᱟᱭᱤᱯᱮᱢ ᱞᱟᱜᱟᱣᱟᱜ ᱠᱷᱟᱱ ᱚᱱᱟ ᱯᱟᱭᱤᱯᱼᱯᱟᱭᱤᱯ ᱛᱮ ᱚᱱᱟ ᱜᱮᱥ ᱫᱚ ᱩᱰᱩᱠᱚᱜᱼᱟ ᱚᱱᱟᱛᱮ ᱟᱢ ᱫᱟᱠᱟ ᱩᱛᱩ ᱯᱷᱮᱱ ᱦᱚᱸᱢ ᱪᱟᱹᱞᱩ ᱫᱟᱲᱮᱭᱟᱜᱼᱟ ᱞᱟᱭᱤᱴ ᱦᱚᱸ ᱡᱩᱞᱩᱜᱼᱟ ᱮᱢᱚᱱ ᱠᱤ ᱫᱟᱜ ᱦᱚᱸ ᱨᱟᱠᱟᱯᱚᱜᱼᱟ ᱟᱨ ᱱᱚᱝᱠᱟᱱ ᱤᱧᱤᱧ ᱜᱚᱲᱚ ᱵᱟᱲᱟ ᱟᱠᱟᱫ ᱠᱚᱣᱟ ᱥᱮ ᱡᱟᱦᱟᱸᱭ ᱵᱟᱭ ᱵᱟᱰᱟᱭᱟ ᱤᱧ ᱩᱱᱤᱧ ᱞᱟᱹᱭ ᱟᱠᱟᱫᱮᱭᱟ ᱱᱚᱣᱟ ᱫᱚᱢ ᱱᱚᱝᱠᱟ ᱞᱮᱠᱷᱟᱱ ᱦᱩᱭᱩᱜᱼᱟ ᱥᱮ ᱜᱩᱨᱤᱡ ᱤᱧ ᱟᱹᱜᱩ ᱜᱚᱲᱚ ᱠᱟᱣᱫᱮᱭᱟ ᱮᱢᱟᱱ ᱛᱮᱫ ᱦᱚᱸ ᱦᱩᱭ ᱠᱟᱱᱟ ᱤᱧ ᱱᱚᱝᱠᱟ ᱠᱟᱛᱮᱧ ᱥᱟᱦᱟᱡᱡᱚ ᱠᱟᱫ ᱠᱚᱣᱟ ᱦᱚᱲ